ᱦᱮᱸ ᱡᱚᱦᱟᱨ ᱡᱚᱦᱟᱨ

ᱟᱪᱪᱷᱟ ᱟᱪᱪᱷᱟ ᱦᱳᱭ ᱦᱳᱭ ᱴᱷᱤᱠ ᱵᱤᱱ ᱩᱨᱩᱢ ᱠᱤᱫᱤᱧᱟ ᱦᱳᱭ ᱦᱳᱭ ᱦᱳᱭ ᱚᱠᱟ ᱞᱮᱠᱟᱱᱟᱜ ᱠᱚᱪᱚᱝ

ᱟᱪᱪᱷᱟ ᱴᱷᱤᱠ ᱴᱷᱤᱠ ᱟᱹᱰᱤ ᱱᱟᱯᱟᱭ ᱠᱟᱛᱷᱟ ᱟᱹᱰᱤ ᱱᱟᱯᱟᱭ ᱠᱩᱠᱞᱤ ᱠᱟᱱᱟ ᱟᱨ ᱱᱚᱣᱟ ᱠᱚ ᱡᱤᱱᱤᱥ ᱟᱵᱚᱣᱟᱜ ᱟᱫᱚᱜ ᱠᱟᱱᱟ ᱟᱯᱮ ᱞᱮᱠᱟᱱ ᱢᱟᱱᱮ ᱪᱮᱫ ᱡᱟᱦᱟᱸ ᱠᱷᱚᱸᱫᱽᱨᱚᱸᱫᱽ ᱦᱚᱲ ᱱᱚᱝᱠᱟᱱ ᱠᱟᱛᱷᱟ ᱠᱚᱯᱮ ᱛᱚᱞᱟᱥ ᱠᱷᱟᱱ ᱫᱚ ᱟᱞᱮ ᱦᱚᱸ ᱞᱮ ᱜᱷᱟᱸᱥᱟᱣ ᱢᱟᱡᱟᱣ ᱧᱚᱜᱼᱟ ᱦᱤᱲᱤᱧᱚᱜᱼᱟ ᱠᱚ ᱞᱮ ᱩᱭᱦᱟᱹᱨ ᱧᱚᱜᱼᱟ ᱟᱹᱰᱤ ᱱᱟᱯᱟᱭ ᱠᱟᱛᱷᱟ ᱠᱟᱱᱟ ᱟᱫᱚ ᱢᱮᱱᱠᱷᱟᱱ ᱫᱚ ᱡᱟᱦᱟᱱᱟᱜ ᱯᱟᱹᱦᱤᱞ ᱥᱮᱫᱟᱭ ᱨᱮᱭᱟᱜ ᱠᱟᱛᱷᱟ ᱫᱚ ᱦᱩᱭᱩᱜ ᱠᱟᱱᱟ ᱛᱤᱨᱭᱳ ᱵᱟᱱᱟᱢ ᱮᱛᱚᱦᱚᱵ ᱛᱩᱢᱫᱟᱜ ᱴᱟᱢᱟᱠ ᱫᱚ ᱱᱟᱦᱟᱸᱜ ᱱᱟᱥᱮ ᱱᱟᱜ ᱛᱟᱭᱱᱚᱢ ᱧᱚᱜ ᱠᱟᱱᱟ ᱱᱚᱣᱟ ᱫᱚ ᱛᱤᱨᱭᱳ ᱵᱟᱱᱟᱢ ᱠᱷᱚᱱ ᱜᱮ ᱮᱦᱚᱵ ᱞᱮᱱᱟ ᱛᱤᱨᱭᱳ ᱫᱚ ᱡᱟᱦᱟᱸ ᱞᱮᱠᱟ ᱜᱩᱯᱤ ᱴᱟᱹᱰᱤ ᱠᱚᱨ ᱱᱟᱦᱟᱜ ᱵᱚᱱ ᱚᱨᱚᱜᱼᱟ ᱟᱨ ᱜᱟᱹᱭ ᱠᱚ ᱟᱹᱛᱤᱧᱟ ᱡᱟᱦᱟᱸ ᱞᱮᱠᱟ ᱜᱩᱨᱩᱭ ᱚᱞᱚ ᱠᱟᱜᱟ ᱚᱱᱟ ᱦᱤᱥᱟᱹᱵ ᱛᱮ ᱟᱫᱚ ᱚᱱᱟ ᱛᱟᱭᱚᱢᱛᱮ ᱟᱨ ᱡᱟᱦᱟᱸ ᱞᱮᱠᱟᱱᱟᱜ ᱚᱱᱟ ᱫᱚ ᱥᱚᱨᱦᱟᱭ ᱨᱮ ᱵᱮᱥᱤ ᱥᱚᱨᱦᱟᱭ ᱨᱮ ᱟᱹᱰᱤ ᱞᱟᱹᱠᱛᱤᱜᱼᱟ ᱥᱚᱨᱦᱟᱭ ᱨᱮ ᱠᱷᱟᱱ ᱫᱚ ᱠᱚᱭ ᱪᱩᱢᱟᱹᱲᱟ ᱫᱟᱲᱟᱭ ᱡᱚᱦᱚᱜ ᱠᱚᱨᱮ ᱚᱱᱟ ᱫᱚ ᱥᱚᱨᱦᱟᱭ ᱥᱮᱨᱮᱧ ᱠᱚᱨᱮᱜ ᱟᱹᱰᱤ ᱯᱚᱴᱟᱜᱼᱟ ᱚᱱᱟ ᱛᱟᱭᱚᱢ ᱛᱮ ᱡᱟᱦᱟᱸ ᱛᱩᱢᱫᱟᱜ ᱴᱟᱢᱟᱠ ᱫᱚ ᱦᱩᱭᱩᱜ ᱠᱟᱱᱟ ᱨᱤᱡᱟᱹ ᱰᱟᱱᱴᱟ ᱞᱟᱜᱽᱬᱮ ᱫᱚᱝ ᱡᱟᱦᱟᱸ ᱠᱚ ᱢᱮᱱᱟᱜᱼᱟ ᱚᱱᱟ ᱠᱚᱫᱚ ᱛᱩᱢᱫᱟᱜ ᱟᱨ ᱴᱟᱢᱟᱠ ᱨᱮᱱᱟᱜ ᱵᱮᱵᱚᱦᱟᱨ ᱦᱩᱭᱩᱜᱼᱟ ᱟᱪᱪᱷᱟ ᱵᱷᱩᱣᱟᱹᱝ ᱠᱚ ᱡᱟᱦᱟᱸ ᱵᱤᱱ ᱢᱮᱱ ᱠᱮᱜᱼᱟ ᱚᱱᱟ ᱫᱚ ᱟᱵᱚᱣᱟᱜ ᱥᱟᱶᱛᱟ ᱨᱮ ᱟᱨ ᱦᱚᱸ ᱫᱟᱸᱥᱟᱭ ᱮᱱᱮᱡ ᱢᱮᱱᱟᱜᱼᱟ ᱡᱟᱦᱟᱸ ᱡᱮ ᱫᱟᱸᱥᱟᱭ ᱵᱚᱸᱜᱟᱭ ᱵᱚᱞᱚᱭᱮᱱ ᱠᱷᱟᱱ ᱜᱮ ᱢᱩᱞᱩᱠ ᱮᱱᱠᱷᱟᱱ ᱜᱮ ᱟᱵᱚ ᱫᱚᱵᱚᱱ ᱫᱟᱬᱟᱱᱟ ᱟᱫᱚ ᱚᱱᱟ ᱡᱚᱦᱚᱜ ᱫᱚ ᱜᱷᱚᱱᱴᱟ ᱜᱷᱩᱲᱤ ᱡᱟᱦᱟᱱᱟᱜ ᱵᱷᱩᱣᱟᱹᱝ ᱚᱱᱟ ᱠᱚ ᱨᱮᱱᱟᱜ ᱞᱟᱹᱠᱛᱤ ᱦᱩᱭᱩᱜᱼᱟ ᱟᱫᱚ ᱚᱠᱛᱚ ᱡᱟᱹᱱᱤᱡ ᱟᱵᱚᱣᱟᱜ ᱥᱮᱨᱣᱟ ᱞᱮᱠᱟᱛᱮ ᱡᱟᱦᱟᱸ ᱞᱮᱠᱟᱛᱮ ᱦᱮᱡ ᱟᱠᱟᱱᱟ ᱚᱱᱟ ᱚᱠᱛᱚ ᱨᱮ ᱚᱱᱟ ᱠᱚᱜᱮ ᱱᱟᱦᱟᱜ ᱥᱟᱯᱟᱵ ᱫᱚ ᱞᱟᱹᱠᱛᱤᱜᱼᱟ ᱟᱨ ᱛᱩᱢᱫᱟᱜ ᱴᱟᱢᱟᱠ ᱛᱮ ᱫᱟᱸᱥᱟᱭ ᱫᱚ ᱵᱟᱭ ᱜᱟᱱᱚᱜᱼᱟ ᱟᱫᱚ ᱫᱩᱠ ᱨᱮᱭᱟᱜ ᱠᱟᱛᱷᱟ ᱦᱚᱸ ᱟᱫᱚ ᱱᱚᱣᱟ ᱫᱩᱠ ᱵᱩᱡᱷᱟᱹᱜᱼᱟ ᱱᱤᱛᱚᱜᱼᱟ ᱚᱠᱛᱚ ᱨᱮ ᱡᱟᱦᱟᱸ ᱟᱵᱚ ᱨᱮᱱ ᱱᱤᱛᱚᱜ ᱦᱟᱸᱜ ᱟᱜᱟᱢ ᱨᱮᱱ ᱡᱟᱦᱟᱸᱭ ᱠᱚ ᱟᱜᱟᱢ ᱞᱟᱹᱭ ᱞᱟᱹᱜᱤᱫᱛᱮ ᱢᱮᱱᱟᱜ ᱠᱚ ᱛᱟᱵᱚᱱ ᱥᱟᱶᱛᱟ ᱫᱩᱜ ᱫᱚᱦᱚᱭ ᱞᱟᱹᱜᱤᱫᱛᱮ ᱱᱩᱠᱩ ᱠᱚ ᱟᱵᱚᱣᱟ ᱱᱚᱣᱟ ᱢᱟᱨᱮ ᱥᱟᱯᱟᱯ ᱠᱚ ᱠᱚ ᱦᱤᱲᱤᱧᱮᱜᱼᱟ ᱢᱟᱨᱮ ᱮᱱᱮᱡ ᱥᱮᱨᱮᱧ ᱠᱚ ᱠᱚ ᱦᱤᱲᱤᱧᱮᱫ ᱛᱟᱵᱚᱱᱟ ᱟᱨ ᱱᱤᱛᱚᱜ ᱟᱵᱚᱣᱟᱜ ᱡᱟᱦᱟᱸ ᱥᱮᱫᱟᱭ ᱥᱟᱯᱟᱯ ᱠᱚᱫᱚ ᱦᱤᱲᱤᱧ ᱠᱟᱛᱮᱫ ᱪᱮᱫ ᱠᱚᱪᱚ ᱠᱚ ᱢᱮᱛᱟᱜᱼᱟ ᱵᱟᱝ ᱛᱮ ᱵᱟᱝ ᱟᱵᱚᱣᱟᱜ ᱫᱚ ᱥᱮᱫᱟᱭ ᱦᱟᱨᱢᱚᱱᱤ ᱫᱚ ᱵᱮᱵᱚᱦᱟᱨ ᱛᱟᱦᱮᱸ ᱠᱟᱱ ᱜᱮᱭᱟ ᱱᱤᱛᱚᱜ ᱫᱚ ᱦᱟᱱᱮ ᱚᱠᱴᱚ ᱯᱮᱰ ᱠᱚ ᱠᱚ ᱥᱟᱭᱰᱨᱟᱢ ᱠᱚ ᱟᱨᱚ ᱪᱚᱪᱚᱲᱤ ᱦᱚᱸ ᱱᱮᱛᱟᱨ ᱫᱚ ᱵᱟᱹᱱᱩᱜ ᱟᱱᱟ ᱚᱱᱟ ᱪᱮᱫ ᱠᱚ ᱞᱟᱹᱭᱮᱜᱼᱟ ᱥᱟᱭᱰᱨᱟᱢ ᱠᱚ ᱪᱚᱲᱪᱚᱲᱤᱭᱮᱫ ᱛᱟᱵᱚᱱᱟ ᱱᱚᱜᱼᱚᱸᱭ ᱱᱚᱝᱠᱟ ᱟᱫᱚ ᱱᱚᱣᱟ ᱠᱚᱫᱚ ᱟᱵᱚ ᱢᱤᱫᱴᱤᱡ ᱥᱮᱱᱮᱪᱮᱫ ᱟᱠᱷᱲᱟ ᱫᱚᱦᱚ ᱠᱟᱛᱮᱫ ᱱᱩᱠᱩ ᱠᱚᱫᱚ ᱞᱟᱹᱭ ᱟᱠᱚ ᱮᱱᱟᱝ ᱟᱨ ᱟᱹᱵᱤᱱ ᱡᱟᱦᱟᱸ ᱞᱮᱠᱟ ᱠᱩᱠᱞᱤ ᱵᱤᱱ ᱫᱚᱦᱚᱭᱮᱜᱼᱟ ᱚᱱᱠᱟ ᱜᱮ ᱚᱱᱠᱟ ᱜᱮ ᱟᱵᱚ ᱵᱚ ᱨᱟᱹᱥᱠᱟᱹ ᱦᱚᱪᱚ ᱠᱚᱣᱟ ᱟᱨ ᱚᱱᱟ ᱠᱚᱵᱚᱱ ᱪᱮᱫ ᱟᱠᱚᱣᱟ ᱛᱩᱢᱫᱟᱜ ᱴᱟᱢᱟᱠ ᱨᱩ ᱠᱚ ᱦᱚᱸ ᱠᱚ ᱦᱤᱲᱤᱧ ᱪᱟᱵᱟᱭᱮᱫᱟ ᱱᱮᱛᱟᱨᱢᱟ ᱜᱚᱢᱠᱮ ᱦᱟᱱᱮ ᱰᱤᱡᱮ ᱛᱮᱠᱚ ᱮᱱᱮᱡ ᱠᱟᱱ ᱦᱳᱭ ᱦᱳᱭ ᱟᱵᱚᱣᱟ ᱜᱮᱵᱚ ᱥᱟᱵ ᱨᱩᱣᱟᱹᱲᱟ ᱴᱷᱤᱠᱟ ᱢᱟ ᱦᱮᱸ ᱡᱚᱦᱟᱨ ᱡᱚᱦᱟᱨ